ᱦᱮᱸ ᱦᱮᱞᱳ ᱦᱮᱸ ᱟᱪᱪᱷᱟ ᱦᱮᱸ ᱦᱮᱸ ᱢᱮᱱᱟᱜ ᱜᱮᱭᱟ ᱟᱭᱢᱟ ᱨᱚᱠᱚᱢ ᱜᱮ ᱪᱟᱥ ᱫᱚ ᱟᱭᱢᱟ ᱜᱤᱧ ᱪᱟᱥ ᱠᱟᱫᱟ ᱢᱮᱱᱟᱜᱼᱟ ᱡᱷᱤᱸᱜᱟᱹ ᱢᱮᱱᱟᱜᱼᱟ ᱨᱟᱢ ᱡᱷᱤᱸᱜᱟᱹ ᱢᱮᱱᱟᱜᱼᱟ ᱟᱵᱟᱨ ᱠᱚᱸᱰᱷᱟ ᱢᱮᱱᱟᱜᱼᱟ ᱦᱚᱛᱚᱫ ᱢᱮᱱᱟᱜᱼᱟ ᱟᱭᱢᱟ ᱜᱮ ᱢᱮᱱᱟᱜ ᱠᱟᱫᱟ ᱟᱹᱞᱩ ᱠᱚ ᱵᱮᱸᱜᱟᱲ ᱠᱚ ᱯᱮᱸᱭᱟᱡᱽ ᱠᱚ ᱡᱚᱛᱚ ᱨᱚᱠᱚᱢᱟᱜ ᱜᱮ ᱢᱮᱱᱟᱜᱼᱟ ᱟᱫᱚ ᱚᱠᱟᱴᱟᱢ ᱡᱟᱹᱨᱩᱲᱚᱜ ᱠᱟᱱᱟ ᱚ ᱴᱟᱴᱠᱟ ᱴᱟᱠᱴᱟ ᱟᱪᱪᱷᱟ ᱴᱟᱴᱠᱟ ᱴᱟᱴᱠᱟ ᱜᱮ ᱧᱟᱢᱚᱜᱼᱟ ᱜᱟᱹᱰᱤ ᱫᱚ ᱟᱹᱜᱩᱭ ᱢᱮ ᱛᱚᱵᱮ ᱟᱢᱜᱮ ᱱᱚᱰᱮᱢ ᱞᱟᱫᱮᱭᱟ ᱠᱚ ᱟᱨ ᱵᱷᱮᱜᱟᱨ ᱦᱮᱸ ᱢᱟ ᱟᱹᱜᱩᱭ ᱢᱮ ᱚᱱᱟ ᱜᱚᱰᱟ ᱨᱮᱜᱮ ᱜᱚᱫ ᱠᱟᱛᱮᱫ ᱜᱚᱫ ᱦᱚᱪᱚ ᱠᱚ ᱦᱩᱭᱩᱜᱼᱟ ᱟᱨ ᱠᱚ ᱜᱚᱫ ᱠᱟᱛᱮᱫ ᱠᱚ ᱤᱫᱤᱭᱟ ᱦᱮᱸ ᱦᱮᱸ ᱢᱮᱱᱟᱜ ᱜᱮᱭᱟ ᱚᱱᱟ ᱦᱚᱸ ᱡᱚᱛᱚ ᱜᱮ ᱢᱮᱱᱟᱜᱼᱟ ᱚᱠᱟᱴᱟᱜ ᱮᱢ ᱡᱟᱹᱨᱩᱲᱚᱜ ᱠᱟᱱᱟ ᱚᱱᱟᱜᱮ ᱦᱮᱸ ᱦᱤᱡᱩᱜ ᱢᱮ ᱟᱫᱚ ᱛᱤᱱᱟᱹᱜ ᱮᱢ ᱦᱟᱛᱟᱣᱟ ᱢᱤᱫ ᱜᱟᱹᱰᱤ ᱛᱤᱱᱟᱹᱜ ᱠᱚᱱᱴᱮᱞ ᱮᱢ ᱦᱟᱛᱟᱣᱟ ᱟᱪᱪᱷᱟ ᱴᱷᱤᱠ ᱜᱮᱭᱟ ᱛᱚᱵᱮ ᱠᱩᱞ ᱜᱚᱫ ᱠᱟᱜ ᱟᱢ ᱜᱟᱹᱰᱤ ᱵᱟᱠᱷᱟᱱ ᱜᱟᱹᱰᱤ ᱥᱟᱶ ᱛᱮᱜᱮ ᱦᱤᱡᱩᱜ ᱢᱮ ᱦᱮᱸ ᱱᱚᱰᱮᱧ ᱨᱮ ᱰᱤ ᱦᱟᱛᱟᱲ ᱠᱟᱠᱚᱣᱟ